ᱦᱮᱸ ᱤᱧ ᱢᱤᱫᱴᱟᱱ ᱢᱤᱫ ᱫᱷᱟᱣ ᱢᱤᱫᱴᱟᱱ ᱢᱳᱰᱮᱞ ᱤᱧ ᱵᱮᱱᱟᱣ ᱞᱮᱫᱟ ᱚᱱᱟ ᱫᱚ ᱦᱩᱭᱩᱜ ᱠᱟᱱᱟ ᱤᱧ ᱜᱚᱲᱚᱢ ᱵᱟᱣᱟᱜ ᱢᱳᱰᱮᱞ ᱯᱟᱹᱦᱤᱞ ᱫᱚ ᱡᱟᱦᱟᱸ ᱨᱚᱠᱚᱢᱟᱜ ᱪᱤᱛᱟᱹᱨ ᱫᱚ ᱵᱟᱝ ᱛᱟᱦᱮᱸ ᱞᱮᱱᱟ ᱥᱮ ᱡᱟᱦᱟᱸ ᱠᱚᱣᱟᱜ ᱪᱤᱛᱟᱹᱨ ᱠᱚ ᱥᱮ ᱢᱟᱨᱮ ᱦᱚᱲᱟᱜ ᱪᱤᱛᱟᱹᱨ ᱠᱚᱫᱚ ᱵᱟᱝ ᱛᱟᱦᱮᱸ ᱞᱮᱱᱟ ᱮᱱᱛᱮ ᱨᱮᱦᱚᱸ ᱱᱤᱡᱮᱭᱟᱜ ᱢᱚᱱᱮ ᱢᱚᱱᱮ ᱛᱮᱜᱮ ᱟᱭᱟᱜ ᱢᱩᱠᱷᱟᱹᱱ ᱥᱮ ᱦᱚᱲᱢᱚ ᱨᱮᱱᱟᱜ ᱜᱚᱴᱷᱚᱱ ᱫᱤᱥᱟᱹ ᱠᱟᱛᱮᱫ ᱵᱮᱱᱟᱣ ᱨᱮᱱᱟᱜ ᱤᱧ ᱨᱤᱠᱟᱹ ᱞᱮᱫᱟ ᱚᱱᱟ ᱛᱮ ᱟᱭᱢᱟ ᱵᱩᱱᱩᱡ ᱦᱮᱡ ᱞᱮᱱᱟ ᱪᱮᱫᱟᱜ ᱥᱮ ᱵᱟᱝ ᱢᱩᱴᱷᱟᱹᱱ ᱫᱚ ᱵᱮᱱᱟᱣ ᱨᱮᱱᱟᱜ ᱤᱧ ᱨᱤᱠᱟᱹ ᱞᱮᱫᱟ ᱠᱤᱱᱛᱩ ᱚᱱᱠᱟᱱ ᱥᱟᱺᱦᱤᱡ ᱫᱚ ᱵᱟᱝ ᱵᱮᱱᱟᱣ ᱡᱩᱛ ᱞᱮᱱᱟ ᱯᱳᱭᱞᱳ ᱫᱷᱟᱣ ᱫᱚ ᱚᱱᱠᱟ ᱵᱷᱟᱜᱮ ᱧᱚᱜ ᱫᱚ ᱵᱟᱹᱧ ᱵᱮᱱᱟᱣ ᱫᱟᱲᱮᱭᱟᱜ ᱠᱟᱱ ᱛᱟᱦᱮᱫ ᱠᱷᱟᱹᱛᱤᱨ ᱟᱹᱰᱤ ᱦᱚᱲ ᱟᱭᱢᱟ ᱦᱚᱲ ᱟᱭᱢᱟ ᱨᱚᱠᱚᱢ ᱠᱚᱛᱷᱟ ᱠᱚ ᱟᱡᱚᱢᱟᱹᱧ ᱠᱟᱱ ᱛᱟᱦᱮᱸᱫᱼᱟ ᱤᱧ ᱱᱤᱭᱮ ᱟᱹᱰᱤ ᱨᱚᱠᱚᱢ ᱠᱚ ᱞᱟᱸᱫᱟ ᱵᱟᱹᱲᱤᱡᱮᱫ ᱛᱮᱦᱮᱸᱱᱟ ᱩᱱᱟᱹᱜ ᱠᱤᱪᱷᱩ ᱥᱟᱦᱟᱣ ᱠᱟᱛᱮᱫ ᱨᱮᱦᱚᱸ ᱱᱤᱡᱮᱭᱟᱜ ᱡᱮᱛ ᱛᱮᱜᱮ ᱚᱱᱟ ᱢᱩᱴᱷᱟᱹᱱ ᱫᱩᱧ ᱵᱮᱱᱟᱣ ᱯᱩᱨᱟᱹᱣ ᱠᱮᱫ ᱜᱮᱭᱟ ᱟᱨ ᱵᱮᱱᱟᱣ ᱯᱩᱨᱟᱹᱣ ᱠᱟᱛᱮᱫ ᱦᱚᱸ ᱡᱚᱛᱚ ᱦᱚᱲ ᱟᱹᱰᱤ ᱟᱹᱰᱤ ᱠᱚ ᱥᱟᱨᱦᱟᱣ ᱠᱤᱫᱤᱧᱟ ᱟᱨ ᱡᱚᱛᱚ ᱦᱚᱲ ᱵᱷᱟᱹᱜᱤ ᱜᱮᱠᱚ ᱞᱟᱹᱭ ᱠᱮᱫᱟ ᱟᱹᱰᱤ ᱨᱚᱠᱚᱢ ᱮᱴᱠᱮ ᱴᱚᱲᱮ ᱠᱷᱟᱹᱛᱤᱨ ᱛᱮᱦᱚᱸ ᱚᱱᱟ ᱢᱩᱴᱷᱟᱹᱱ ᱫᱚ ᱤᱧᱟᱹᱜ ᱡᱮᱫ ᱛᱮ ᱵᱷᱟᱹᱜᱤ ᱞᱮᱠᱟᱧ ᱵᱮᱱᱟᱣ ᱯᱩᱨᱟᱹᱣ ᱫᱟᱲᱮᱭᱟᱫ ᱛᱟᱦᱮᱸᱫᱼᱟ ᱟᱹᱰᱤ ᱥᱳᱢᱳᱭ ᱨᱚᱝ ᱛᱩᱞᱤ ᱥᱮ ᱡᱟᱦᱟᱸᱱᱟᱜ ᱯᱨᱳᱡᱚᱱᱤ ᱡᱤᱱᱤᱥ ᱠᱚ ᱡᱟᱦᱟᱸ ᱱᱚᱣᱟ ᱨᱮ ᱞᱟᱜᱟᱜᱼᱟ ᱚᱱᱠᱟᱱᱟᱜ ᱠᱚ ᱵᱟᱹᱧ ᱧᱟᱢᱮᱫ ᱛᱟᱦᱮᱸᱫᱼᱟ ᱥᱳᱢᱳᱭ ᱢᱳᱛᱳ ᱚᱱᱟ ᱠᱷᱟᱹᱛᱤᱨ ᱛᱮ ᱢᱩᱴᱷᱟᱹᱱ ᱵᱮᱱᱟᱣ ᱛᱮ ᱢᱩᱴᱷᱟᱹᱱ ᱵᱮᱱᱟᱣ ᱛᱮ ᱫᱮᱨᱤᱠᱟᱱ ᱢᱩᱴᱷᱟᱹᱱ ᱵᱮᱱᱟᱣ ᱛᱮ ᱟᱹᱰᱤ ᱫᱮᱨᱤᱭᱮᱱ ᱨᱮᱦᱚᱸ ᱵᱷᱟᱹᱜᱤ ᱜᱤᱧ ᱵᱮᱱᱟᱣ ᱞᱮᱫᱟ